ᱱᱟᱦᱟᱜ ᱡᱩᱜᱽ ᱫᱚ ᱟᱞᱮ ᱥᱮᱱ ᱫᱚ ᱠᱟᱹᱴᱤᱡ ᱪᱟᱹᱥᱤ ᱠᱚ ᱞᱟᱹᱜᱤᱫ ᱫᱚ ᱟᱹᱰᱤᱜᱮ ᱟᱱᱟᱴ ᱥᱮ ᱮᱴᱠᱮᱴᱚᱲᱮ ᱞᱮ ᱧᱮᱞ ᱟᱹᱜᱩᱭᱮᱫᱼᱟ ᱥᱮᱞᱮ ᱧᱮᱞ ᱮᱫᱼᱟ ᱥᱮᱞᱮ ᱵᱩᱡᱷᱟᱹᱣ ᱮᱫᱼᱟ ᱟᱭᱢᱟ ᱨᱚᱠᱚᱢ ᱥᱚᱢᱚᱥᱥᱟ ᱛᱟᱞᱮ ᱪᱟᱥᱼᱵᱟᱥ ᱥᱚᱢᱚᱭ ᱫᱟᱜ ᱡᱟᱹᱲᱤ ᱫᱤᱱ ᱡᱟᱦᱟᱸ ᱫᱟᱜ ᱥᱮᱨᱢᱟ ᱫᱟᱜ ᱚᱱᱟ ᱫᱟᱜ ᱫᱚ ᱟᱹᱰᱤ ᱜᱮ ᱦᱟᱸᱜ ᱠᱚᱢ ᱜᱮᱞᱮ ᱧᱟᱢ ᱮᱫᱼᱟ ᱟᱨ ᱫᱟᱜ ᱨᱮᱱᱟᱜ ᱵᱮᱵᱚᱥᱛᱷᱟ ᱫᱚ ᱠᱷᱩᱵᱽ ᱮᱠᱴᱟ ᱫᱚ ᱵᱟᱹᱱᱩᱜ ᱛᱟᱞᱮᱭᱟ ᱟᱫᱚ ᱮᱱᱠᱷᱟᱱ ᱱᱮᱛᱟᱨᱟᱜ ᱡᱩᱜᱽ ᱮᱢᱚᱱ ᱦᱮᱡ ᱠᱟᱱᱟ ᱰᱤᱡᱤᱴᱮᱞ ᱥᱤᱥᱴᱮᱢ ᱡᱟᱦᱟᱸ ᱠᱟᱱᱟ ᱥᱮ ᱴᱮᱠᱱᱳᱞᱚᱡᱤ ᱡᱟᱦᱟᱸ ᱦᱮᱡ ᱟᱠᱟᱱᱟ ᱱᱮᱛᱟᱨᱟᱜ ᱡᱩᱜᱽ ᱨᱮ ᱮᱢᱚᱱ ᱜᱮ ᱦᱩᱭ ᱟᱠᱟᱱᱟ ᱱᱮᱛᱟᱨ ᱫᱚ ᱟᱞᱮ ᱫᱚ ᱪᱟᱥᱼᱵᱟᱥ ᱠᱟᱛᱮᱫ ᱥᱮ ᱠᱟᱹᱢᱤ ᱠᱟᱹᱥᱱᱤ ᱠᱟᱛᱮᱫ ᱡᱟᱦᱟᱸ ᱞᱮ ᱡᱚᱢᱟ ᱚᱱᱟᱦᱚᱸ ᱨᱳᱡᱽᱜᱟᱨ ᱠᱚᱫᱚ ᱠᱚᱢ ᱦᱮᱡ ᱟᱠᱟᱱ ᱛᱟᱞᱮᱭᱟ ᱟᱨ ᱱᱮᱛᱟᱨᱟᱜ ᱴᱮᱠᱱᱳᱞᱚᱡᱤ ᱫᱚ ᱦᱮᱡ ᱟᱠᱟᱱᱟ ᱱᱚᱜᱼᱚᱭ ᱠᱷᱮᱛ ᱠᱚᱦᱚᱸ ᱥᱤᱜ ᱠᱟᱱᱟ ᱜᱟᱹᱰᱤ ᱛᱮᱜᱮ ᱦᱩᱲᱩ ᱠᱚᱦᱚᱸ ᱜᱮᱫᱚᱜ ᱠᱟᱱᱟ ᱢᱮᱥᱤᱱ ᱜᱟᱹᱰᱤ ᱛᱮᱜᱮ ᱛᱟᱦᱚᱞᱮ ᱠᱟᱹᱢᱤ ᱠᱚᱫᱚ ᱟᱞᱮ ᱫᱚ ᱦᱟᱜ ᱟᱹᱰᱤ ᱠᱚᱢ ᱜᱮᱞᱮ ᱧᱟᱢ ᱮᱫᱼᱟ ᱟᱫᱚ ᱮᱱᱠᱷᱟᱱ ᱚᱱᱟᱜᱮ ᱟᱞᱮ ᱠᱚᱣᱟᱜ ᱥᱚᱢᱚᱥᱥᱟ ᱫᱚ ᱠᱟᱹᱴᱤᱡ ᱪᱟᱹᱥᱤ ᱠᱚ ᱞᱟᱹᱜᱤᱫ ᱫᱚ ᱛᱚ ᱱᱚᱣᱟ ᱜᱮ ᱯᱚᱨᱤᱵᱚᱨᱛᱚᱱ ᱨᱮᱱᱟᱝ ᱪᱮᱥᱴᱟ ᱫᱚ ᱚᱠᱚᱭᱮ ᱪᱮᱥᱴᱟᱣ ᱵᱚᱱᱟ ᱥᱮ ᱚᱠᱚᱭ ᱠᱷᱳᱡᱽ ᱟᱵᱚᱱᱟ ᱥᱮ ᱚᱠᱚᱭ ᱮ ᱵᱩᱡᱷᱟᱹᱣ ᱛᱟᱵᱚᱱᱟ ᱱᱮᱜ ᱮ ᱱᱤᱭᱟᱹ ᱜᱮ